ᱦᱮᱞᱳ ᱦᱮᱸ ᱟᱪᱷᱟ ᱤᱧᱫᱩᱧ ᱦᱩᱭᱩᱜ ᱠᱟᱱᱟ ᱥᱳᱥᱟᱞ ᱳᱣᱟᱨᱠ ᱠᱷᱚᱱᱟᱜ ᱤᱧ ᱦᱮᱡ ᱟᱠᱟᱱᱟ ᱦᱳᱭ ᱥᱚᱢᱟᱡ ᱥᱩᱥᱟᱹᱨᱤᱭᱟᱹ ᱥᱚᱢᱟᱡ ᱥᱩᱥᱟᱹᱨᱚᱱᱟ ᱥᱠᱩᱞ ᱠᱷᱚᱱ ᱤᱧ ᱦᱮᱡ ᱟᱠᱟᱱᱟ ᱮᱫ ᱟᱫᱚ ᱟᱯᱮᱴᱚᱞᱟᱨᱮᱧ ᱦᱮᱡ ᱟᱠᱟᱱᱟ ᱟᱢ ᱥᱚᱸᱜᱮᱡ ᱛᱷᱚᱲᱟᱧ ᱜᱟᱞᱢᱟᱨᱟᱣ ᱞᱟᱹᱜᱤᱫ ᱥᱟᱱᱟᱢᱮᱢ ᱞᱟᱹᱭᱫᱟᱲᱮᱭᱟᱹᱧ ᱜᱮᱛᱮ ᱟᱪᱷᱟ ᱢᱮᱱᱫᱟᱹᱧ ᱟᱯᱮ ᱦᱚᱲ ᱴᱚᱞᱟᱨᱮ ᱟᱯᱮᱭᱟᱜ ᱡᱟᱦᱟᱸ ᱠᱚ ᱯᱚᱨᱚᱵ ᱢᱮᱱᱟᱜᱼᱟ ᱪᱮᱫ ᱪᱮᱫᱠᱚ ᱯᱚᱨᱚᱵ ᱢᱮᱱᱟᱜᱼᱟ ᱥᱚᱦᱚᱨᱟᱭ ᱵᱟᱦᱟ ᱟᱨ ᱪᱮᱫ ᱢᱮᱱᱟᱜᱼᱟ ᱢᱟᱜᱽ ᱢᱮᱱᱟᱜᱼᱟ ᱢᱟᱜᱽ ᱯᱚᱨᱚᱵ ᱮᱨᱚᱜ ᱟᱪᱪᱷᱟ ᱟᱭᱢᱟᱜᱮᱛᱚ ᱢᱮᱱᱟᱜᱼᱟ ᱸᱟᱪᱪᱷᱟ ᱟᱪᱪᱷᱟ ᱞᱟᱹᱭᱟᱹᱧ ᱢᱮᱥᱮ ᱚᱱᱟ ᱥᱚᱦᱚᱨᱟᱭ ᱯᱚᱨᱚᱵ ᱫᱚ ᱛᱤᱱ ᱡᱚᱠᱷᱚᱱᱯᱮ ᱠᱚᱨᱟᱣᱟ ᱠᱚᱨᱟᱣᱟ ᱚᱻ ᱛᱤᱱᱟᱹᱜ ᱫᱤᱱ ᱢᱤᱫ ᱫᱤᱱ ᱜᱮ ᱥᱮ ᱛᱤᱱᱟᱹᱜ ᱛᱤᱱᱟᱹᱜ ᱫᱤᱱ ᱫᱷᱟᱹᱨᱤᱡ ᱛᱟᱦᱮᱱᱟ ᱢᱚᱬᱮ ᱢᱚᱬᱮ ᱥᱤᱧ ᱢᱚᱬᱮ ᱧᱤᱫᱟᱹ ᱟᱪᱪᱷᱟ ᱟᱪᱪᱷᱟ ᱚᱻ ᱟᱨ ᱛᱚᱠᱷᱚᱱ ᱫᱚᱪᱮᱫ ᱚᱱᱟ ᱢᱚᱬᱮ ᱥᱤᱧ ᱢᱚᱬᱮ ᱧᱤᱫᱟᱹᱢ ᱞᱟᱹᱭᱠᱮᱫᱟ ᱟᱫᱚ ᱢᱚᱬᱮᱫᱤᱱ ᱨᱮᱭᱟᱜ ᱡᱟᱦᱟᱸ ᱵᱚᱸᱜᱟ ᱵᱩᱨᱩ ᱠᱚ ᱧᱩᱛᱩᱢᱮᱢ ᱵᱟᱲᱟᱭᱜᱮᱭᱟ ᱚᱻ ᱟᱪᱪᱷᱟ ᱟᱨ ᱫᱚᱥᱟᱨ ᱯᱚᱨᱛᱷᱚᱢ ᱫᱚ ᱩᱢ ᱦᱮᱸ ᱦᱮᱸ ᱟᱪᱪᱷᱟ ᱵᱚᱸᱜᱟᱱ ᱦᱮᱸ ᱦᱮᱸ ᱠᱷᱩᱱᱴᱟᱹᱣ ᱟᱪᱪᱷᱟ ᱥᱟᱠᱨᱟᱛ ᱟᱪᱪᱷᱟ ᱛᱚᱠᱷᱚᱱ ᱫᱚ ᱟᱯᱮᱨᱮᱱ ᱡᱟᱦᱟᱸᱠᱚ ᱯᱮᱲᱟᱠᱚ ᱛᱟᱦᱮᱱ ᱥᱟᱱᱟᱢ ᱦᱚᱲᱠᱚ ᱦᱤᱡᱩᱜᱼᱟ ᱥᱮ ᱚᱱᱟ ᱯᱚᱨᱚᱵ ᱨᱮᱫᱚ ᱪᱮᱫᱞᱮᱠᱟ ᱯᱮ ᱱᱮᱣᱛᱟ ᱵᱟᱲᱟᱠᱚᱣᱟ ᱟᱪᱪᱷᱟ ᱟᱨ ᱟᱫᱚ ᱥᱚᱦᱚᱨᱟᱭᱢᱟ ᱚᱻ ᱟᱪᱪᱷᱟ ᱥᱟᱱᱟᱢ ᱠᱷᱚᱱ ᱢᱟᱨᱟᱝ ᱢᱟᱨᱟᱝ ᱯᱚᱨᱚᱵ ᱫᱚ ᱚᱠᱟᱴᱟᱜ ᱠᱟᱱᱛᱟᱯᱮᱭᱟ ᱛᱟᱦᱚᱞᱮ ᱚᱻ ᱟᱪᱪᱷᱟ ᱟᱪᱪᱷᱟ ᱟᱪᱪᱷᱟ ᱚᱻ ᱛᱟᱦᱚᱞᱮ ᱥᱟᱱᱟᱢ ᱠᱷᱚᱱ ᱨᱟᱹᱥᱠᱟᱹ ᱟᱨ ᱯᱚᱨᱚᱵ ᱫᱚ ᱢᱟᱨᱟᱝ ᱫᱚ ᱱᱤᱭᱟᱹ ᱥᱚᱦᱨᱟᱭ ᱠᱟᱱᱜᱮᱭᱟ ᱦᱮᱸ ᱛᱚ ᱯᱚᱨᱛᱷᱚᱢ ᱯᱚᱨᱛᱷᱚᱢ ᱡᱟᱦᱟᱸᱢ ᱞᱟᱹᱭᱠᱮᱫᱟ ᱡᱮ ᱩᱢᱦᱤᱞᱳᱜ ᱟᱨᱠᱤ ᱚᱱᱟᱫᱚ ᱢᱟᱴᱷ ᱯᱚᱨᱛᱷᱚᱢ ᱢᱟᱴᱷ ᱨᱮᱠᱚ ᱯᱩᱡᱟᱹᱭᱟ ᱦᱮᱸ ᱵᱟᱝ ᱥᱮ ᱚᱠᱟᱨᱮᱠᱚ ᱯᱩᱡᱟᱹᱭᱟ ᱯᱚᱨᱛᱷᱚᱢ ᱫᱚ ᱢᱟᱴᱷ ᱨᱮ ᱯᱩᱡᱟᱹ ᱠᱟᱛᱮᱫ ᱥᱟᱨᱟᱫᱤᱱ ᱢᱟᱴᱷ ᱨᱮᱜᱮ ᱠᱚ ᱛᱟᱦᱮᱱᱟ ᱦᱮᱸ ᱵᱟᱝ ᱟᱪᱪᱷᱟ ᱯᱩᱡᱟᱹ ᱯᱩᱡᱟᱹ ᱫᱚ ᱯᱩᱡᱟᱹ ᱫᱚ ᱚᱠᱚᱭ ᱯᱩᱡᱟᱹᱭ ᱛᱟᱯᱮᱭᱟ ᱱᱟᱭᱠᱮ ᱦᱮᱸ ᱱᱟᱭᱠᱮ ᱢᱚᱛᱚᱜᱮ ᱢᱚᱬᱮᱠᱚ ᱛᱩᱨᱩᱭᱠᱚ ᱩᱱᱠᱩ ᱠᱚ ᱛᱟᱦᱮᱱᱟ ᱦᱮᱸᱵᱟᱝ ᱟᱪᱪᱷᱟ ᱯᱚᱨᱛᱷᱚᱢ ᱫᱚ ᱩᱢ ᱦᱩᱭ ᱮᱱᱟ ᱮᱦᱚᱵ ᱦᱩᱭ ᱮᱱᱟ ᱴᱷᱤᱠᱜᱮᱭᱟ ᱟᱨ ᱢᱩᱪᱟᱹᱫ ᱫᱚ ᱢᱩᱪᱟᱹᱫ ᱫᱚ ᱛᱟᱦᱚᱞᱮ ᱪᱮᱫᱞᱮᱠᱟ ᱦᱩᱭᱩᱜᱼᱟ ᱢᱩᱪᱟᱹᱫ ᱢᱟᱱᱮ ᱢᱟᱬᱮ ᱥᱤᱧ ᱢᱚᱬᱮ ᱧᱤᱫᱟᱹ ᱨᱮᱭᱟᱜ ᱚᱱᱟ ᱢᱩᱪᱟᱹᱫ ᱫᱤᱱ ᱛᱷᱚᱲᱟ ᱦᱮᱸ ᱦᱮᱸ

ᱟᱪᱪᱷᱟ ᱵᱮᱡᱷᱟ ᱛᱩᱧ ᱫᱚ ᱪᱮᱫᱞᱮᱠᱟ ᱛᱷᱚᱲᱟ ᱞᱟᱹᱭ ᱛᱷᱚᱲᱟ ᱞᱟᱹᱭ ᱫᱟᱲᱮᱭᱟᱜᱼᱟᱢ ᱪᱮᱫ ᱪᱮᱫ ᱨᱮᱠᱚ ᱞᱟᱫᱮᱭᱟ ᱯᱤᱴᱷᱟᱹ ᱫᱚ ᱮᱨᱟᱰᱚᱢ ᱮᱨᱟᱰᱚᱢ ᱫᱟᱨᱮ ᱠᱷᱩᱱᱴᱤ ᱞᱮᱠᱟᱠᱚ ᱵᱮᱱᱟᱣᱟ ᱟᱨ ᱟᱪᱪᱷᱟ ᱠᱟᱭᱨᱟ ᱞᱟᱦᱟᱛᱮ ᱟᱸᱡᱚᱢ ᱟᱠᱟᱫ ᱫᱚᱧ ᱛᱷᱚᱲᱟ ᱛᱷᱚᱲᱟ ᱠᱟᱭᱨᱟ ᱫᱟᱨᱮ ᱠᱟᱭᱨᱟ ᱜᱚᱸᱰᱟ ᱢᱟᱜ ᱠᱟᱛᱮᱫ ᱠᱚ ᱞᱟᱜᱟᱣ ᱮᱫ ᱛᱟᱦᱮᱸᱫᱼᱟ ᱟᱵᱟᱨ ᱥᱟᱨᱡᱚᱢ ᱥᱟᱨᱡᱚᱢ ᱥᱟᱨᱡᱚᱢ ᱫᱟᱨᱮ ᱥᱮ ᱥᱟᱨᱡᱚᱢ ᱫᱟᱨᱮ ᱰᱟᱹᱨ ᱦᱚᱠᱚᱸ ᱞᱟᱜᱟᱣᱮᱫ ᱛᱟᱦᱮᱸᱫᱼᱟ ᱚ ᱟᱪᱪᱷᱟ ᱴᱷᱤᱠ ᱜᱮᱭᱟ ᱟᱫᱚ ᱚᱱᱟ ᱯᱤᱴᱷᱟᱹ ᱡᱟᱦᱟᱸᱭ ᱚᱠᱚᱭ ᱯᱤᱴᱷᱟᱹ ᱫᱚ ᱚᱠᱚᱭ ᱵᱮᱱᱟᱣᱟᱭ ᱢᱤᱫᱴᱮᱱ ᱜᱮᱛᱚ ᱯᱤᱴᱷᱟᱹ ᱫᱚ ᱛᱟᱦᱮᱱᱟ ᱥᱮ ᱟᱭᱢᱟ ᱯᱤᱴᱷᱟᱹ ᱛᱟᱦᱮᱱ ᱚᱸᱰᱮ ᱫᱚ ᱚᱻ ᱟᱨ ᱚᱱᱟ ᱯᱤᱴᱷᱟᱹ ᱫᱚ ᱚᱠᱚᱭ ᱵᱮᱱᱟᱣᱟ ᱟᱨ ᱟᱛᱩᱨᱮᱱ ᱦᱚᱲᱠᱚ ᱵᱮᱱᱟᱣᱟ ᱥᱮ ᱚᱠᱚᱭᱠᱚ ᱵᱮᱱᱟᱣᱟ ᱯᱤᱴᱷᱟᱹ ᱯᱤᱴᱷᱟᱹ ᱫᱚ ᱚᱠᱚᱭ ᱵᱮᱱᱟᱣᱟ ᱚᱻ ᱱᱟᱭᱠᱮ ᱜᱮᱭ ᱵᱮᱱᱟᱣᱟ ᱚᱻ ᱟᱪᱪᱷᱟ ᱡᱟᱦᱟᱸ ᱚᱱᱟ ᱵᱮᱱᱟᱣ ᱵᱮᱱᱟᱣ ᱵᱟᱠᱷᱨᱟᱛᱮ ᱡᱟᱦᱟᱸᱱᱟᱜ ᱱᱤᱭᱚᱢ ᱢᱮᱱᱟᱜᱼᱟ ᱚᱱᱟ ᱥᱮᱸᱫᱽᱨᱟ ᱡᱟᱦᱟᱸᱠᱚ ᱪᱟᱞᱟᱜᱼᱮᱢ ᱞᱟᱹᱭᱠᱮᱫᱟ ᱟᱹᱛᱩᱨᱮᱱ ᱠᱚᱲᱟᱠᱚ ᱵᱟᱵᱟᱠᱚ ᱚᱱᱟ ᱪᱟᱞᱟᱜ ᱞᱟᱦᱟᱨᱮ ᱜᱚᱜᱚᱦᱚᱲ ᱠᱚᱣᱟᱜ ᱡᱟᱦᱟᱸᱱᱟᱜ ᱱᱤᱭᱚᱢ ᱢᱮᱱᱟᱜᱼᱟ ᱚᱻ ᱟᱪᱪᱷᱟ ᱟᱪᱪᱷᱟ ᱦᱮᱸ ᱦᱮᱸ ᱟᱪᱪᱷᱟᱢ ᱵᱟᱲᱟᱭ ᱚᱱᱟ ᱪᱮᱫᱟᱜ ᱪᱮᱫᱟᱜᱠᱚ ᱠᱚᱨᱟᱣᱟ ᱚᱻ ᱚᱱᱟᱫᱚ ᱚᱠᱚᱭ ᱵᱟᱲᱟᱭᱟ ᱦᱮᱸ ᱵᱟᱝ ᱚᱱᱟ ᱚᱱᱟᱠᱷᱟᱹᱛᱤᱨ ᱛᱮ ᱱᱤᱭᱟᱹᱠᱚ ᱵᱮᱱᱟᱣᱟ ᱟᱪᱪᱷᱟ ᱟᱪᱪᱷᱟ ᱚᱱᱟᱠᱚ ᱠᱚᱨᱟᱣᱟ ᱦᱮᱸ ᱦᱮᱸ ᱛᱟᱦᱚᱞᱮ ᱛᱟᱦᱚᱞᱮ ᱚᱱᱟ ᱢᱩᱪᱟᱹᱫ ᱫᱤᱱ ᱫᱚ ᱪᱮᱫ ᱪᱮᱫ ᱫᱤᱱᱠᱚ ᱢᱮᱛᱟᱜᱼᱟ ᱥᱟᱠᱨᱟᱛᱠᱚ ᱢᱮᱛᱟᱜᱼᱟ ᱦᱮᱸ ᱵᱟᱝ ᱟᱫᱚ ᱮᱱᱦᱤᱞᱳᱜ ᱜᱮ ᱪᱟᱵᱟᱭᱮᱱᱟ ᱟᱪᱪᱷᱟ ᱮᱴᱟᱜ ᱡᱟᱦᱟᱸᱢ ᱞᱟᱹᱭ ᱠᱮᱫᱟ ᱚᱱᱟ ᱮᱨᱚᱜ ᱢᱮᱱᱟᱜᱼᱟ ᱛᱟᱨᱯᱚᱨᱮ ᱪᱮᱫ ᱠᱚᱪᱚᱢ ᱞᱟᱹᱭ ᱠᱮᱫᱟ ᱚᱱᱟᱫᱚ ᱛᱤᱥᱦᱩᱭᱩᱜᱼᱟ ᱵᱟᱦᱟ ᱚ ᱵᱮᱥ ᱛᱟᱦᱚᱞᱮ ᱡᱟᱜᱮ ᱵᱟᱦᱟ ᱵᱟᱨᱮᱛᱮ ᱢᱤᱫᱵᱟᱨ ᱠᱟᱛᱷᱟ ᱞᱟᱹᱭ ᱚᱴᱚᱠᱟᱜ ᱢᱮ ᱚ ᱯᱷᱟᱹᱜᱩᱱ ᱵᱚᱸᱜᱟ ᱦᱮᱸᱵᱟᱝ ᱱᱟᱣᱟ ᱵᱟᱦᱟ ᱚᱱᱟ ᱚᱱᱟᱨᱮ ᱦᱮᱸ ᱚᱱᱟᱨᱮᱦᱚᱸ ᱱᱤᱭᱚᱢ ᱢᱮᱱᱟᱜᱼᱟ ᱵᱟᱝ ᱡᱮ ᱦᱮᱸ ᱵᱟᱝ ᱵᱟᱠᱚ ᱵᱟᱦᱟ ᱞᱮᱱᱠᱷᱟᱱ ᱱᱟᱣᱟ ᱡᱤᱱᱤᱥ ᱱᱟᱣᱟᱡᱮ ᱯᱷᱚᱞ ᱚᱻ ᱟᱪᱪᱷᱟ ᱟᱪᱪᱷᱟ ᱚᱻ ᱟᱨ ᱚᱲᱟᱜ ᱚᱲᱟᱜ ᱚᱲᱟᱜ ᱚᱲᱟᱜ ᱠᱚ ᱤᱫᱤ ᱚᱴᱚ ᱠᱟᱜᱼᱟ ᱦᱮᱸ ᱵᱟᱝ

ᱟᱪᱪᱷᱟ ᱟᱪᱪᱷᱟ ᱚᱱᱟᱦᱚᱸ ᱢᱟᱴᱷ ᱨᱮᱜᱮ ᱦᱩᱭᱩᱜᱼᱟ ᱟᱪᱪᱷᱟ ᱴᱷᱤᱠᱜᱮᱭᱟ ᱛᱟᱦᱚᱞᱮ ᱵᱟᱦᱟ ᱦᱩᱭ ᱟᱪᱪᱷᱟ ᱵᱮᱥᱴᱷᱤᱠ ᱜᱮᱭᱟ ᱟᱨ ᱟᱨ ᱢᱤᱫ ᱵᱟᱨ ᱠᱟᱛᱷᱟ ᱱᱟᱥᱮᱭᱟᱜ ᱠᱟᱛᱷᱟ ᱚᱱᱟᱫᱚ ᱦᱩᱭᱩᱜ ᱠᱟᱱᱟ ᱵᱟᱦᱟ ᱦᱩᱭᱞᱮᱱ ᱠᱷᱟᱱᱜᱮ ᱛᱟᱦᱚᱞᱮ ᱩᱱᱠᱩ ᱱᱟᱭᱠᱮ ᱡᱟᱦᱟᱸᱭ ᱦᱮᱱᱟᱜ ᱠᱚᱣᱟ ᱩᱱᱠᱩ ᱥᱟᱱᱟᱢᱟᱜ ᱠᱚ ᱡᱚᱢᱫᱟᱲᱮᱭᱟᱜᱼᱟ ᱛᱚ ᱚᱻ ᱟᱪᱪᱷᱟ ᱵᱮᱥ ᱢᱟ ᱛᱟᱦᱚᱞᱮ ᱟᱹᱰᱤ ᱱᱟᱯᱟᱭ ᱟᱹᱰᱤ ᱢᱚᱪᱮᱢ ᱜᱟᱞᱢᱟᱨᱟᱣ ᱠᱮᱫ ᱛᱟᱵᱚᱱᱟ ᱛᱟᱭᱱᱚᱢ ᱛᱮ ᱟᱵᱟᱨ ᱧᱟᱯᱟᱢ ᱦᱩᱭᱩᱼᱟ ᱦᱟᱸᱜ ᱦᱮᱸ ᱴᱷᱤᱠᱜᱮᱭᱟ ᱢᱟ